ᱫᱤᱱᱟᱹᱢ ᱦᱤᱞᱳᱜ ᱨᱮᱭᱟᱜ ᱜᱟᱯᱟᱞ ᱢᱟᱨᱟᱣ ᱨᱮ ᱵᱮᱵᱚᱦᱟᱨ ᱦᱩᱭᱩᱜᱼᱟ ᱥᱟᱶᱛᱟᱞᱤ ᱯᱟᱹᱨᱥᱤ ᱛᱮ ᱟᱹᱭᱟᱹᱛ ᱫᱚ ᱦᱩᱭᱩᱜ ᱠᱟᱱᱟ ᱵᱟᱹᱨᱩ ᱟᱲᱟᱜ ᱯᱩᱨᱟᱹᱭ ᱟᱲᱟᱜ ᱞᱩᱵᱩᱜ ᱢᱩᱸᱡ ᱜᱮᱨ ᱛᱩᱭᱩ ᱫᱮᱨᱮᱧ ᱵᱷᱤᱰᱤ ᱜᱚᱛᱚᱢ ᱨᱚᱴᱮ ᱢᱟᱲᱚᱢ ᱫᱤᱱᱟᱹᱢ ᱦᱤᱞᱳᱜ ᱤᱧ ᱤᱥᱠᱩᱞᱤᱧ ᱪᱟᱞᱟᱜᱼᱟ ᱦᱟᱴᱵᱟᱨ ᱨᱮᱫᱚ ᱦᱟᱴ ᱠᱚᱧ ᱪᱟᱞᱟᱜ ᱜᱮᱭᱟ ᱥᱮᱛᱟᱜ ᱨᱮ ᱵᱮᱨᱮᱫ ᱠᱟᱛᱮᱫ ᱨᱚᱠᱚᱡ ᱦᱟᱞᱟᱝᱤᱧ ᱪᱟᱞᱟᱜᱼᱟ